ᱚᱱᱚᱞᱤᱭᱟᱹ ᱠᱚ ᱵᱷᱤᱛᱨᱤ ᱨᱮ ᱤᱧ ᱯᱚᱱᱰᱤᱛ ᱨᱚᱜᱷᱩᱱᱟᱛᱷ ᱢᱩᱨᱢᱩᱧ ᱠᱩᱥᱤ ᱟᱭᱟ ᱟᱨ ᱚᱱᱚᱬᱦᱮ ᱚᱱᱚᱞᱤᱭᱟᱹᱧ ᱠᱩᱥᱤ ᱟᱭᱟ ᱩᱱᱤᱫᱚ ᱥᱟᱨᱚᱫᱟ ᱠᱤᱥᱠᱩ ᱟᱨ ᱨᱟᱢᱫᱟᱥ ᱴᱩᱰᱩ ᱚᱱᱚᱞᱤᱭᱟᱹ ᱠᱤᱪᱷᱩ ᱠᱤᱪᱷᱩ ᱥᱟᱱᱛᱟᱞᱤ ᱚᱱᱚᱞᱤᱭᱟᱹ ᱠᱚ ᱮᱢᱚᱱ ᱢᱚᱡᱽ ᱟᱨ ᱱᱟᱯᱟᱭ ᱠᱚ ᱚᱞ ᱨᱟᱠᱟᱵ ᱟᱠᱟᱫ ᱛᱟᱵᱚᱱ ᱥᱮ ᱨᱚᱢᱟᱱᱴᱤᱠ ᱟᱹᱰᱤ ᱢᱚᱡᱽ ᱚᱱᱟ ᱞᱮᱠᱟᱛᱮ ᱧᱩᱛᱩᱢ ᱦᱚᱭᱛᱳᱧ ᱧᱩᱛᱩᱢ ᱵᱟᱹᱧ ᱞᱟᱹᱭ ᱫᱟᱲᱮᱭᱟᱜ ᱠᱟᱱ ᱨᱮᱦᱚᱸ ᱥᱟᱱᱛᱟᱞᱤ ᱯᱟᱹᱨᱥᱤ ᱫᱚ ᱟᱹᱰᱤᱜᱟᱱ ᱜᱤᱧ ᱠᱩᱥᱤᱭᱟᱜᱼᱟ